ᱥᱮᱫᱟᱭ ᱫᱤᱱ ᱨᱮᱭᱟᱜ ᱜᱟᱭᱟᱱ ᱠᱚ ᱩᱭᱦᱟᱹᱨ ᱞᱮᱠᱷᱟᱡ ᱫᱚ ᱟᱹᱰᱤ ᱱᱟᱯᱟᱭᱜᱮ ᱛᱟᱦᱮᱸᱞᱮᱱᱟ ᱡᱮᱞᱮᱠᱟ ᱥᱮᱫᱟᱭ ᱨᱮᱭᱟᱜ ᱤᱛᱤᱦᱟᱥ ᱠᱚ ᱥᱮ ᱱᱟᱜᱟᱢ ᱨᱮᱭᱟᱜ ᱠᱟᱹᱦᱱᱤ ᱠᱚ ᱪᱮᱛᱟᱱᱛᱮ ᱥᱮ ᱱᱚᱜᱼᱚᱭ ᱥᱮᱫᱟᱭ ᱡᱩᱜᱽ ᱨᱮ ᱚᱠᱟ ᱠᱚ ᱪᱤᱛᱟᱹᱨ ᱧᱮᱞᱚᱜ ᱠᱟᱱ ᱛᱟᱦᱮᱱᱟ ᱟᱸᱫᱷᱟᱯᱟᱹᱛᱤᱭᱟᱹᱣ ᱠᱚᱨᱮᱱᱟᱜ ᱥᱮ ᱥᱟᱢᱟᱡᱤᱠ ᱚᱠᱟ ᱠᱚ ᱜᱷᱚᱴᱟᱜ ᱠᱟᱱ ᱛᱟᱦᱮᱱᱟ ᱚᱱᱟᱠᱚ ᱪᱤᱛᱟᱹᱨ ᱜᱮ ᱥᱮᱫᱟᱭᱟᱜ ᱜᱟᱭᱟᱱ ᱨᱮ ᱧᱮᱞᱚᱜ ᱠᱟᱱ ᱛᱟᱦᱮᱱᱚᱜ ᱟᱨ ᱟᱹᱰᱤ ᱱᱟᱯᱟᱭ ᱥᱟᱹᱦᱤᱡ ᱛᱮᱜᱮᱠᱚ ᱩᱫᱩᱜ ᱮᱫ ᱛᱟᱦᱮᱱᱟ ᱢᱮᱱᱠᱷᱟᱱ ᱱᱮᱛᱟᱨᱟᱜ ᱜᱟᱭᱟᱱ ᱨᱮᱫᱚ ᱚᱱᱟ ᱠᱷᱚᱡ ᱟᱹᱰᱤᱛᱮᱫ ᱥᱚᱨᱟᱣ ᱟᱠᱟᱱᱟ ᱱᱮᱛᱟᱨ ᱰᱷᱮᱨ ᱠᱟᱭᱛᱮ ᱧᱮᱞᱚᱜ ᱠᱟᱱᱟ ᱦᱤᱛ ᱠᱤᱨᱤᱡ ᱥᱮ ᱫᱩᱞᱟᱹᱲᱼᱫᱩᱯᱩᱞᱟᱹᱲ ᱚᱱᱟᱠᱚ ᱪᱮᱛᱟᱱ ᱛᱮᱜᱮ ᱵᱮᱥᱤᱨ ᱵᱷᱟᱜᱽ ᱜᱟᱭᱟᱱ ᱧᱮᱞᱚᱜ ᱠᱟᱱᱟ ᱚᱠᱟᱫᱚ ᱢᱮᱫ ᱛᱮᱦᱚᱸ ᱪᱮᱫ ᱤᱧ ᱢᱮᱱᱟ ᱧᱮᱞ ᱵᱟᱝ ᱜᱟᱱᱚᱜᱼᱟ ᱵᱚᱭᱦᱟ ᱢᱤᱥᱨᱟ ᱢᱤᱫᱛᱮ ᱵᱟᱢ ᱧᱮᱞ ᱫᱟᱲᱮᱭᱟᱜᱼᱟ ᱟᱨ ᱥᱮᱫᱟᱭ ᱜᱟᱭᱟᱱ ᱫᱚ ᱵᱚᱭᱦᱟᱼᱢᱤᱥᱨᱟ ᱜᱚᱜᱚᱼᱵᱟᱵᱟ ᱢᱤᱫ ᱛᱮᱦᱚᱸ ᱧᱮᱞ ᱜᱟᱱᱚᱜ ᱠᱟᱱ ᱛᱟᱦᱮᱱᱟ ᱱᱮᱛᱟᱨ ᱢᱤᱫ ᱵᱟᱨ ᱜᱟᱭᱟᱱ ᱩᱰᱩᱠ ᱟᱠᱟᱱᱟ ᱵᱚᱭᱦᱟᱼᱢᱤᱥᱨᱟ ᱜᱚᱜᱚᱼᱵᱟᱵᱟ ᱢᱤᱫ ᱴᱷᱮᱡ ᱫᱩᱲᱩᱵ ᱠᱟᱛᱮᱫ ᱦᱚᱸ ᱵᱟᱢ ᱧᱮᱞ ᱫᱟᱲᱮᱭᱟᱜᱼᱟ ᱦᱚᱸᱜᱼᱚᱭ ᱱᱚᱣᱟ ᱫᱚ ᱟᱹᱰᱤ ᱢᱟᱨᱟᱝ ᱯᱷᱮᱨᱟᱣ ᱜᱮ ᱦᱩᱭ ᱟᱠᱟᱱᱟ ᱟᱨ ᱞᱟᱦᱟ ᱜᱟᱭᱟᱱ ᱛᱮ ᱥᱮᱫᱟᱭᱟᱜ ᱜᱟᱭᱟᱱ ᱛᱮ ᱦᱚᱲ ᱥᱤᱠᱷᱱᱟᱹᱛ ᱡᱮᱴᱟ ᱠᱚ ᱧᱟᱢᱮᱫ ᱛᱟᱦᱮᱱ ᱚᱱᱟᱫᱚ ᱟᱹᱰᱤ ᱫᱟᱢᱟᱱᱟᱜ ᱥᱤᱠᱷᱱᱟᱹᱛ ᱜᱮ ᱛᱟᱦᱮᱸ ᱠᱟᱱᱟ ᱟᱨ ᱛᱮᱦᱤᱧ ᱚᱠᱟ ᱜᱟᱭᱟᱱ ᱠᱚ ᱩᱫᱩᱜ ᱮᱫ ᱠᱟᱱ ᱥᱮ ᱧᱮᱞᱚᱜ ᱠᱟᱱ ᱚᱱᱟ ᱜᱟᱭᱟᱱ ᱨᱮᱭᱟᱜ ᱪᱤᱛᱟᱹᱨ ᱧᱮᱞ ᱛᱮᱫᱚ ᱟᱹᱰᱤ ᱛᱮᱫ ᱢᱟᱱᱮ ᱞᱟᱦᱟᱱᱛᱤ ᱨᱮᱭᱟᱜ ᱤᱭᱟᱹᱫᱚ ᱤᱧ ᱤᱧᱟᱹᱜ ᱢᱮᱸᱫᱛᱮ ᱵᱟᱹᱧ ᱧᱮᱞ ᱧᱟᱢᱫᱟ ᱵᱚᱨᱚᱝ ᱵᱟᱹᱲᱤᱡ ᱥᱮᱫᱜᱮ ᱰᱷᱮᱨ ᱫᱚ ᱧᱮᱞᱚᱜᱚᱜ ᱠᱟᱱᱟ ᱚᱱᱟᱛᱤᱧ ᱢᱮᱱᱟ ᱥᱮᱫᱟᱭ ᱜᱟᱭᱟᱱ ᱟᱨ ᱱᱟᱦᱟᱜ ᱜᱟᱭᱟᱱ ᱨᱮ ᱟᱹᱰᱤ ᱢᱟᱨᱟᱝ ᱜᱮ ᱯᱷᱟᱨᱟᱠ ᱦᱩᱭ ᱠᱟᱱᱟ ᱚᱱᱟ ᱠᱚ ᱢᱮᱱᱟ ᱚᱛ ᱟᱨ ᱥᱮᱨᱢᱟ ᱞᱮᱠᱟᱜᱮ ᱯᱷᱟᱨᱟᱠ ᱦᱩᱭ ᱟᱠᱟᱱᱟ